ᱦᱮᱞᱳ ᱟᱢᱫᱚ ᱚᱠᱚᱭᱮᱢ ᱞᱟᱹᱭᱮᱫᱼᱟ ᱚ ᱦᱚᱸ ᱦᱳᱭ ᱰᱟᱠᱴᱚᱨ ᱜᱤᱧ ᱞᱟᱹᱭᱮᱫᱼᱟ ᱦᱚᱸ ᱨᱟᱱ ᱡᱚᱢᱮᱢ ᱦᱤᱲᱤᱧ ᱠᱟᱜᱼᱟ ᱟᱫᱚ ᱱᱤᱛᱚᱜ ᱫᱚ ᱪᱮᱫ ᱞᱮᱠᱟᱢ ᱵᱩᱡᱷᱟᱹᱣᱮᱫ ᱛᱮ ᱨᱟᱱ ᱡᱚᱢᱮᱢ ᱦᱤᱲᱤᱧ ᱠᱟᱜᱼᱟ ᱟᱨ ᱪᱮᱫ ᱞᱮᱠᱟᱢ ᱵᱩᱡᱷᱟᱹᱣᱮᱫ ᱛᱮ ᱱᱤᱛᱚᱜ ᱫᱚ ᱚ ᱚᱠᱟ ᱞᱮᱠᱟᱢ ᱡᱚᱢᱟ ᱚ ᱚᱱᱟ ᱟᱨᱟᱜ ᱟᱜ ᱢᱮᱱᱟᱜ ᱟᱥᱮ ᱚᱱᱟᱫᱚ ᱱᱤᱛᱚᱜ ᱠᱷᱟᱹᱞᱤ ᱯᱮᱴᱮ ᱡᱚᱢ ᱢᱮ ᱱᱟᱦᱟᱜ ᱦᱮᱸ ᱟᱨ ᱤᱭᱟᱹ ᱫᱟᱠᱟ ᱠᱚ ᱡᱚᱢ ᱵᱟᱲᱟ ᱠᱟᱛᱮᱫ ᱫᱚ ᱚᱱᱟ ᱞᱤᱞᱟᱜ ᱡᱚᱢ ᱢᱮ ᱦᱟᱸᱜ ᱥᱮᱛᱟᱜ ᱜᱮ ᱟᱨ ᱛᱤᱠᱤᱱ ᱫᱚ ᱚᱱᱟ ᱠᱮᱯᱥᱩᱞᱤᱧ ᱮᱢ ᱠᱟᱜ ᱢᱮᱭᱟ ᱥᱮ ᱚᱱᱟ ᱯᱩᱲ ᱫᱷᱟᱨᱟ ᱟᱜ ᱚᱱᱟ ᱡᱚᱢ ᱢᱮ ᱱᱟᱦᱟᱜ ᱟᱨ ᱧᱤᱫᱟᱹ ᱫᱚ ᱚᱱᱟ ᱥᱤᱨᱟᱯᱤᱧ ᱮᱢ ᱠᱟᱜ ᱢᱮᱫᱚ ᱚᱱᱟ ᱡᱚᱢ ᱢᱮ ᱦᱟᱸᱜ ᱵᱟᱨ ᱪᱷᱤᱯᱤ ᱠᱟᱛᱮᱫ ᱟᱪᱪᱷᱟ ᱱᱤᱛᱚᱜ ᱫᱚ ᱪᱮᱫ ᱞᱮᱠᱟᱢ ᱵᱩᱡᱷᱟᱹᱣᱮᱫᱼᱟ ᱚ ᱦᱚᱸ ᱠᱟᱹᱴᱤᱡ ᱵᱮᱥ ᱫᱷᱟᱨᱟ ᱦᱳᱭ ᱠᱟᱹᱡ ᱟᱨᱟᱢ ᱧᱚᱜᱽ ᱢᱮ ᱠᱟᱹᱡ ᱦᱳᱭ ᱚᱱᱠᱟ ᱡᱟᱦᱟᱸ ᱞᱮᱠᱟᱧ ᱞᱟᱹᱭᱟᱜ ᱢᱮᱭᱟ ᱚᱱᱠᱟ ᱨᱟᱱ ᱠᱚ ᱡᱚᱢ ᱢᱮ ᱱᱟᱦᱟᱜ ᱟᱨ ᱠᱟᱹᱡ ᱟᱨᱟᱢ ᱧᱚᱜᱽ ᱢᱮ ᱟᱨ ᱚᱱᱟ ᱯᱷᱚᱞ ᱠᱚᱢ ᱡᱚᱢ ᱫᱟᱲᱮᱭᱟᱜ ᱠᱷᱟᱱ ᱫᱚ ᱡᱚ ᱠᱚ ᱚᱱᱟ ᱠᱚ ᱠᱤᱨᱤᱧ ᱟᱹᱜᱩ ᱠᱟᱛᱮᱫ ᱡᱚᱢ ᱢᱮ ᱛᱟᱦᱞᱮ ᱟᱨᱦᱚᱸ ᱠᱟᱹᱡ ᱵᱮᱥ ᱫᱷᱟᱨᱟᱢ ᱵᱩᱡᱷᱟᱹᱣᱟ ᱦᱳᱭ ᱟᱨ ᱪᱮᱫ ᱚᱥᱩᱵᱤᱫᱷᱟ ᱠᱚᱢ ᱵᱩᱡᱷᱟᱹᱣᱮᱫᱼᱟ ᱚ ᱚ ᱦᱳᱭ ᱟᱨ ᱡᱟᱦᱟᱱᱟᱜ ᱚᱥᱩᱵᱤᱫᱷᱟ ᱠᱚ ᱢᱮᱱᱟᱜ ᱠᱷᱟᱱ ᱫᱚ ᱞᱟᱹᱭ ᱢᱮ ᱮᱱ ᱦᱤᱞᱳᱜ ᱚᱱᱟ ᱨᱟᱱ ᱡᱚᱢ ᱜᱮᱢ ᱦᱤᱲᱤᱧ ᱞᱮᱫᱼᱟ ᱛᱟᱦᱮᱸᱫ ᱚ ᱦᱚᱸ ᱦᱳᱭ ᱚᱱᱠᱟ ᱟᱨᱟᱜᱟᱜ ᱫᱚ ᱦᱟᱸᱜ ᱥᱮᱛᱟᱜ ᱠᱷᱟᱹᱞᱤ ᱯᱮᱴ ᱨᱮ ᱡᱚᱢ ᱢᱮ ᱟᱨ ᱚᱱᱟ ᱚᱱᱠᱟ ᱜᱮᱦᱟᱸᱜ ᱡᱚᱢ ᱢᱮ ᱚᱱᱟ ᱠᱚᱫᱚ ᱦᱳᱭ ᱢᱟ ᱛᱚᱵᱮ ᱴᱷᱤᱠ ᱜᱮᱭᱟ ᱟᱨᱚ ᱯᱮᱥᱮᱱᱴ ᱠᱚᱠᱚ ᱦᱮᱡ ᱠᱟᱱᱟ ᱦᱳᱭ ᱛᱚᱵᱮ ᱴᱷᱤᱠ ᱜᱮᱭᱟ